ᱤᱧᱫᱩᱧ ᱪᱟᱞᱟᱣ ᱞᱮᱱᱟ ᱫᱟᱨᱡᱤᱞᱤᱝ ᱫᱟᱨᱡᱤᱞᱤᱝ ᱢᱤᱨᱤᱠ ᱢᱮᱨᱤᱠ ᱨᱮ ᱪᱟᱞᱟᱣ ᱠᱟᱛᱮᱫ ᱞᱟᱹᱭᱟ ᱠᱚ ᱥᱟᱫᱚᱢ ᱠᱚ ᱛᱤᱱᱟᱹᱜ ᱢᱚᱡᱽ ᱫᱟᱜ ᱦᱟᱹᱠᱩ ᱟᱨ ᱚᱞᱮᱫᱚ ᱢᱟᱡᱷᱮ ᱢᱟᱡᱷᱮ ᱫᱷᱟᱹᱨᱛᱤ ᱦᱚᱸ ᱞᱟᱲᱟᱜ ᱜᱮᱭᱟ ᱦᱟᱹᱠᱩ ᱦᱚᱠᱚ ᱫᱚᱱᱟ ᱟᱨ ᱡᱷᱟᱨᱱᱟ ᱠᱷᱚᱡ ᱫᱟᱜ ᱡᱚᱨᱚᱜᱼᱟ ᱟᱨ ᱵᱩᱨᱩ ᱪᱮᱛᱟᱱ ᱨᱮ ᱫᱮᱡᱚᱜ ᱞᱟᱹᱜᱤᱫ ᱵᱷᱟᱜᱮ ᱵᱷᱟᱜᱮ ᱢᱚᱱᱫᱤᱞ ᱢᱮᱱᱟᱜᱼᱟ ᱢᱚᱱᱫᱤᱞ ᱨᱮ ᱵᱷᱟᱜᱮ ᱵᱷᱟᱜᱮ ᱫᱤᱵᱤ ᱫᱮᱵᱟᱞᱚᱭ ᱠᱚ ᱢᱮᱱᱟᱜ ᱠᱚᱣᱟ ᱚᱱᱟ ᱠᱷᱟᱹᱛᱤᱨ ᱟᱭᱢᱟ ᱦᱚᱲᱞᱮ ᱪᱟᱞᱟᱜ ᱠᱟᱱᱟ ᱫᱟᱬᱟᱱ ᱫᱟᱬᱟ ᱵᱟᱲᱟᱭ ᱟᱨᱚ ᱩᱱᱠᱩ ᱦᱚᱲ ᱦᱚᱸ ᱠᱚ ᱢᱚᱡᱽ ᱜᱮᱭᱟ ᱨᱚᱲ ᱞᱟᱸᱫᱟ ᱡᱚᱢ ᱧᱩ ᱛᱟᱦᱮᱱ ᱡᱟᱭᱜᱟ ᱜᱤᱛᱤᱡ ᱫᱟᱬᱟᱱ ᱡᱚᱛᱚᱜᱮ ᱴᱷᱤᱠ ᱴᱷᱟᱠ ᱜᱮ ᱢᱮᱱᱟᱜᱼᱟ ᱟᱨ ᱤᱧᱫᱚ ᱚᱱᱟ ᱡᱟᱭᱜᱟ ᱨᱮᱭᱟᱜ ᱢᱮᱱ ᱡᱤᱱᱤᱥ ᱫᱚᱧ ᱟᱹᱰᱤ ᱟᱹᱰᱤᱧ ᱠᱩᱥᱤᱭᱮᱱᱟ ᱢᱮᱱᱛᱮ ᱢᱚᱱᱮ ᱯᱮᱨᱮᱡ ᱠᱩᱥᱤᱭᱮᱱᱟ ᱚᱱᱟ ᱨᱮᱱᱟᱜ ᱚᱱᱮ ᱡᱮᱠᱚ ᱥᱟᱫᱚᱢ ᱛᱮᱠᱚ ᱦᱚᱲ ᱠᱚ ᱫᱟᱬᱟᱱ ᱠᱟᱱᱟ ᱚᱱᱟᱜᱮ ᱤᱧᱫᱚ ᱟᱹᱰᱤ ᱟᱹᱰᱤ ᱠᱩᱥᱤᱭᱟᱜ ᱛᱟᱦᱮᱸᱫ